ᱤᱧᱫᱚ ᱟᱭᱢᱟ ᱜᱮᱧ ᱠᱷᱮᱞ ᱟᱠᱟᱫᱟ ᱥᱚᱵᱪᱮᱭᱮ ᱤᱧᱟᱹᱜ ᱵᱷᱟᱹᱞᱤ ᱠᱷᱮᱞ ᱫᱚ ᱡᱮ ᱡᱟᱦᱟᱱᱟᱜ ᱵᱷᱟᱹᱞᱤ ᱤᱧᱟᱹᱜ ᱠᱷᱮᱞᱳᱜ ᱨᱮᱱᱟᱜ ᱤᱭᱟᱹ ᱫᱚ ᱯᱷᱩᱴᱵᱚᱞ ᱯᱷᱩᱴᱵᱚᱞ ᱞᱟᱹᱜᱤᱜ ᱤᱧ ᱢᱤᱫᱠᱟᱴᱤᱡ ᱠᱷᱚᱱ ᱢᱤᱫ ᱜᱤᱫᱽᱨᱟᱹ ᱠᱷᱚᱱ ᱤᱧ ᱯᱷᱩᱴᱵᱚᱞᱤᱧ ᱠᱩᱥᱤᱭᱟᱜᱼᱟ ᱟᱨ ᱯᱷᱩᱴᱵᱚᱞ ᱜᱮ ᱱᱤᱛ ᱦᱚᱧ ᱠᱷᱮᱞᱟ ᱪᱮᱫᱟᱜ ᱥᱮ ᱯᱷᱩᱴᱵᱚᱞ ᱟᱹᱰᱤ ᱢᱤᱫᱴᱟᱝ ᱵᱷᱟᱞᱤ ᱦᱚᱲᱢᱚ ᱨᱮ ᱦᱚᱲᱢᱚ ᱦᱚᱸ ᱥᱚᱨᱤᱨ ᱵᱮᱥ ᱫᱚᱦᱚᱭᱟ ᱟᱨ ᱯᱷᱤᱴᱱᱮᱥᱮ ᱛᱟᱦᱮᱱᱟ ᱚᱱᱟᱞᱮᱠᱟᱛᱮ ᱯᱷᱩᱴᱵᱚᱞ ᱟᱨ ᱟᱨᱚ ᱚᱱᱠᱟᱜᱮ ᱵᱚᱦᱩᱛ ᱵᱚᱦᱩᱛ ᱡᱟᱭᱜᱟᱨᱮ ᱠᱷᱮᱞ ᱪᱟᱞᱟᱣ ᱠᱟᱛᱮᱫ ᱟᱞᱮ ᱞᱮ ᱡᱤᱛᱠᱟᱹᱨ ᱵᱟᱲᱟᱣ ᱟᱠᱟᱱᱟ ᱟᱨ ᱚᱱᱠᱟᱜᱮ ᱟᱨᱚ ᱟᱭᱢᱟ ᱡᱟᱭᱜᱟ ᱨᱮ ᱱᱤᱛ ᱦᱚᱸᱞᱮ ᱠᱷᱮᱞ ᱫᱟᱲᱮᱭᱟᱜ ᱠᱟᱱᱟ ᱚᱱᱟᱜᱮ ᱯᱷᱩᱴᱵᱚᱞ ᱫᱚ ᱟᱹᱰᱤ ᱢᱟᱨᱟᱝ ᱢᱤᱜᱴᱟᱝ ᱵᱷᱟᱜᱤ ᱤᱭᱟᱹ ᱠᱟᱱᱜᱮᱭᱟ ᱚᱱᱟᱛᱮ ᱟᱵᱚ ᱥᱚᱨᱤᱨ ᱪᱚᱨᱪᱟ ᱦᱚᱸ ᱦᱩᱭᱩᱜᱼᱟ ᱟᱨᱵᱟᱝ ᱱᱚᱣᱟ ᱯᱷᱩᱴᱵᱚᱞ ᱫᱟᱨᱟᱡᱽ ᱛᱮᱜᱮ ᱟᱵᱚ ᱟᱵᱚ ᱵᱮᱥ ᱵᱚᱱ ᱠᱷᱮᱞ ᱫᱟᱲᱮᱭᱟᱜ ᱞᱮᱠᱷᱟᱱ ᱵᱷᱟᱜᱤ ᱡᱟᱭᱜᱟ ᱨᱮᱵᱚᱱ ᱥᱮᱱ ᱫᱟᱲᱮᱭᱟᱜᱼᱟ ᱟᱨ ᱱᱮᱥᱱᱟᱞ ᱠᱚᱨᱮ ᱤᱱᱰᱤᱭᱟ ᱴᱤᱢ ᱠᱚᱨᱮ ᱪᱟᱱᱥ ᱦᱚᱸᱢ ᱧᱟᱢ ᱫᱟᱮᱭᱟᱜᱼᱟ ᱚᱱᱟ ᱞᱮᱠᱛᱮ ᱯᱷᱩᱴᱵᱚᱞ ᱥᱚᱵᱪᱮᱭᱮ ᱤᱧᱟᱹᱜ ᱵᱷᱟᱜᱤ ᱠᱷᱮᱞ ᱡᱟᱦᱟᱸ ᱫᱚ ᱤᱧᱤᱧ ᱢᱚᱱᱮᱭᱟ ᱚᱱᱟ ᱞᱮᱠᱟᱛᱮ ᱯᱷᱩᱴᱵᱚᱞ ᱜᱮ ᱤᱧᱫᱚ ᱵᱮᱥᱴ ᱠᱷᱮᱞᱤᱧ ᱢᱚᱱᱮᱭᱟ